ᱟᱵᱚ ᱡᱟᱦᱟᱸ ᱞᱮᱠᱟᱵᱚᱱ ᱧᱮᱞᱟ ᱯᱟᱹᱦᱤᱞ ᱥᱮ ᱥᱮᱫᱟᱭ ᱢᱤᱫᱴᱟᱱ ᱥᱴᱮᱢ ᱢᱩᱫᱽᱨᱟ ᱥᱮ ᱫᱷᱤᱨᱤ ᱜᱚᱱᱚᱝ ᱡᱟᱦᱟᱸ ᱟᱵᱚ ᱚᱱᱟ ᱨᱮᱱᱟᱜ ᱩᱱᱩᱨᱩᱢ ᱥᱮ ᱜᱚᱱᱚᱝ ᱡᱟᱦᱟᱸ ᱥᱮᱫᱟᱭᱟᱜ ᱡᱟᱦᱟᱸ ᱢᱩᱫᱽᱨᱟ ᱛᱟᱦᱮᱸ ᱞᱮᱱᱟ ᱡᱟᱦᱟᱸ ᱠᱤ ᱚᱱᱟᱫᱚ ᱡᱮᱢᱚᱱ ᱢᱤᱫ ᱫᱷᱟᱨᱮ ᱡᱮᱢᱚᱱ ᱤᱭᱟᱹ ᱛᱟᱦᱮᱱᱟ ᱢᱚᱦᱟᱨᱟᱡᱟ ᱟᱨ ᱨᱟᱡᱟᱣᱟᱜ ᱪᱤᱛᱟᱹᱨ ᱟᱨ ᱢᱤᱫ ᱵᱟᱨᱭᱟ ᱫᱚ ᱡᱮᱢᱚᱱ ᱟᱵᱚᱣᱟᱜ ᱞᱟᱹᱠᱛᱤᱭᱟᱱ ᱚᱣᱡᱟᱨ ᱥᱮ ᱡᱟᱦᱟᱸ ᱵᱩᱰᱤᱭᱟᱹ ᱯᱷᱩᱴᱟᱹᱥᱤ ᱥᱮ ᱠᱟᱹᱯᱤ ᱚᱱᱠᱟᱱᱟᱜ ᱦᱚᱸ ᱧᱮᱞᱟᱠᱟᱱᱟ ᱟᱨ ᱢᱤᱫ ᱵᱟᱨ ᱫᱚ ᱦᱩᱲᱩ ᱦᱩᱲᱩ ᱨᱮᱱᱟᱜ ᱦᱚᱸ ᱪᱤᱛᱟᱹᱨ ᱛᱟᱦᱮᱱᱟ ᱚᱱ ᱚᱱᱟ ᱥᱚᱢᱚᱭ ᱨᱮᱱᱟᱜ ᱫᱚ ᱚᱱᱟᱜᱮ ᱡᱟᱦᱟᱸ ᱤᱭᱟᱹ ᱛᱟᱦᱮᱸ ᱞᱮᱱᱟ ᱚᱱᱟ ᱨᱮᱱᱟᱜ ᱡᱟᱦᱟᱸ ᱢᱩᱞᱞᱟᱭᱚᱱ ᱥᱮ ᱚᱱᱟ ᱨᱮᱱᱟᱜ ᱢᱩᱞᱞᱚ ᱡᱟᱦᱟᱸ ᱛᱟᱦᱮᱸ ᱞᱮᱱᱟ ᱩᱱ ᱥᱟᱹᱛ ᱟᱨ ᱠᱤᱪᱷᱩ ᱫᱤᱱ ᱞᱟᱦᱟ ᱦᱚᱸ ᱡᱟᱦᱟᱸ ᱧᱮᱞ ᱦᱩᱭᱟᱠᱟᱱᱟ ᱫᱚᱥ ᱯᱩᱭᱥᱟᱹ ᱯᱟᱸᱪ ᱯᱩᱭᱥᱟᱹ ᱠᱚᱭᱮᱱ ᱛᱟᱦᱮᱱᱟ ᱚᱱᱟᱠᱚ ᱤᱫᱤ ᱠᱟᱛᱮᱫ ᱚᱱᱟ ᱠᱚ ᱧᱮᱞᱛᱮ ᱤᱭᱟᱹ ᱨᱮᱱᱟᱜ ᱫᱚ ᱡᱮ ᱧᱮᱞ ᱞᱮᱠᱷᱟᱱ ᱜᱮ ᱜᱚᱱᱚᱝ ᱫᱚ ᱵᱩᱡᱷᱟᱹᱜᱼᱟ